ᱦᱮᱞᱳ ᱤᱧ ᱡᱟᱦᱟᱸ ᱚᱰᱟᱨᱤᱧ ᱮᱢ ᱞᱮᱫᱟ ᱚᱱᱟ ᱦᱮᱡ ᱠᱟᱱᱟ ᱢᱮᱱᱠᱷᱟᱱ ᱤᱧ ᱚᱱᱟ ᱨᱮᱱᱟᱜ ᱧᱩᱛᱩᱢ ᱫᱚ ᱛᱟᱦᱮᱸ ᱠᱟᱱᱟ ᱵᱤᱨᱭᱟᱱᱤ ᱟᱨ ᱪᱟᱣᱢᱤᱱ ᱚᱱᱟ ᱡᱚᱢ ᱠᱟᱛᱮᱫ ᱤᱧ ᱟᱹᱰᱤ ᱵᱷᱟᱹᱜᱤᱧ ᱵᱩᱡᱽ ᱠᱮᱫᱟ ᱥᱮ ᱟᱹᱰᱤ ᱵᱷᱟᱹᱜᱤ ᱛᱟᱦᱮᱸ ᱠᱟᱱᱟ ᱟᱨ ᱤᱧᱤᱧ ᱢᱟᱱᱮ ᱤᱧᱤᱧ ᱟᱥᱚᱜᱼᱟ ᱡᱮ ᱚᱱᱟ ᱨᱮᱥᱴᱩᱨᱮᱱᱴ ᱨᱮ ᱟᱨᱚ ᱟᱭᱢᱟ ᱟᱭᱢᱟ ᱠᱟᱥᱴᱚᱢᱟᱨ ᱠᱚ ᱦᱤᱡᱩᱜ ᱢᱟ ᱥᱮᱠᱚ ᱡᱚᱢ ᱢᱟ ᱚᱱᱟᱜᱮ ᱟᱨ ᱚᱱᱟ ᱞᱮᱠᱟᱛᱮ ᱤᱧ ᱟᱹᱰᱤ ᱵᱷᱟᱹᱜᱤᱧ ᱵᱩᱡᱽ ᱠᱮᱫᱟ ᱟᱨ ᱱᱚᱝᱠᱟᱜᱮ ᱪᱟᱞᱟᱣ ᱤᱫᱤᱜ ᱢᱟ ᱱᱚᱣᱟ ᱪᱟᱣᱢᱤᱱ ᱟᱨ ᱵᱤᱨᱭᱟᱱᱤ ᱡᱚᱢ ᱞᱮᱠ ᱠᱟᱛᱮᱫ ᱤᱧ ᱟᱹᱰᱤ ᱢᱚᱡᱤᱧ ᱵᱩᱡᱷᱟᱹᱣ ᱠᱮᱫᱟ ᱟᱹᱰᱤ ᱨᱟᱹᱥᱠᱟᱹᱜᱮ ᱟᱹᱰᱤ ᱵᱷᱟᱹᱜᱤ ᱛᱟᱦᱮᱸ ᱠᱟᱱᱟ ᱟᱨ ᱟᱹᱰᱤ ᱵᱷᱟᱹᱜᱤ ᱦᱩᱭ ᱠᱟᱱᱟ ᱚᱱᱟ ᱞᱮᱠᱟᱛᱮ ᱱᱚᱝᱠᱟᱜᱮ ᱯᱚᱨᱚᱵᱚᱨᱛᱤ ᱠᱟᱞᱨᱮ ᱪᱟᱞᱟᱣ ᱤᱫᱤᱜ ᱢᱟ ᱚᱱᱟ ᱨᱮᱥᱴᱩᱨᱮᱱᱴ ᱨᱮ ᱟᱨᱚ ᱟᱭᱢᱟ ᱟᱭᱢᱟ ᱥᱮ ᱜᱟᱫᱮᱞ ᱜᱟᱫᱮᱞ ᱦᱚᱲᱠᱚ ᱠᱚ ᱦᱟᱛᱟᱣᱢᱟ ᱟᱨᱠᱚ ᱡᱚᱢ ᱠᱟᱛᱮᱫ ᱠᱚ ᱵᱩᱡᱟ ᱩᱱᱠᱩ ᱦᱚᱸ ᱪᱮᱫ ᱞᱮᱠᱟ ᱵᱩᱡᱩᱜ ᱠᱟᱱᱟ ᱛᱳ ᱤᱧ ᱞᱮᱠᱟ ᱛᱮᱫᱚ ᱚᱱᱟ ᱡᱚᱢ ᱠᱟᱛᱮᱫ ᱟᱹᱰᱤ ᱵᱷᱟᱹᱜᱤᱧ ᱵᱩᱡᱽ ᱠᱟᱫᱟ ᱟᱹᱰᱤ ᱨᱟᱹᱥᱠᱟᱹᱜᱮ